ᱦᱮᱸ ᱱᱤᱦᱟᱹᱛᱤ ᱢᱤᱫ ᱦᱚᱲ ᱥᱮᱪᱮᱫ ᱟᱹᱨᱤ ᱢᱟᱱᱟᱣᱟ ᱪᱮᱫᱟᱜ ᱥᱮ ᱥᱮᱪᱮᱫ ᱜᱮ ᱟᱜᱟᱢ ᱨᱮᱭᱟᱜ ᱢᱟᱨᱥᱟᱞ ᱰᱟᱦᱟᱨ ᱠᱟᱱᱟ ᱥᱮᱪᱮᱫ ᱛᱟᱞᱟ ᱛᱮᱜᱮ ᱢᱤᱫ ᱦᱚᱲ ᱟᱭᱟᱜ ᱵᱩᱜᱤ ᱵᱟᱹᱲᱤᱡ ᱮ ᱵᱩᱡᱷᱟᱹᱣ ᱫᱟᱲᱮᱭᱟᱜᱼᱟ ᱟᱭᱟᱜ ᱟᱜᱟᱢ ᱰᱟᱦᱟᱨ ᱮ ᱠᱮᱴᱮᱡ ᱫᱟᱲᱮᱭᱟᱛᱟᱭᱟ ᱥᱮᱪᱮᱫ ᱛᱟᱞᱟ ᱛᱮᱜᱮ ᱢᱤᱫ ᱦᱚᱲᱟᱜ ᱟᱭᱟᱜ ᱫᱤᱥ ᱦᱩᱫᱤᱥ ᱵᱚᱨᱠᱮᱛᱚᱜ ᱛᱟᱭᱟ ᱢᱟᱨᱟᱝ ᱦᱩᱰᱤᱧ ᱥᱟᱱᱟᱢᱟᱜᱼᱮ ᱵᱩᱡᱽ ᱛᱤᱭᱚᱜᱟ ᱱᱚᱝᱠᱟ ᱞᱮᱠᱟᱛᱮ ᱟᱡᱼᱮ ᱪᱮᱸᱜᱷᱟᱣ ᱫᱟᱲᱮᱭᱟᱜᱼᱟ ᱚᱱᱟ ᱞᱮᱠᱟᱛᱮ ᱥᱮᱪᱮᱫ ᱫᱚ ᱢᱤᱫ ᱦᱚᱲ ᱱᱤᱦᱟᱹᱛᱤ ᱢᱟᱱᱟᱣᱟ ᱟᱨ ᱚᱱᱟ ᱨᱮᱭᱟᱜ ᱟᱹᱨᱤ ᱦᱚᱸᱭ ᱢᱟᱱᱟᱣᱟ